ᱦᱮᱸ ᱱᱚᱣᱟᱠᱚᱨᱮ ᱟᱭᱢᱟ ᱥᱤᱞᱯᱚᱜᱮ ᱵᱮᱨᱮᱫ ᱟᱠᱟᱱᱟ ᱛᱳ ᱱᱚᱜᱼᱚᱭ ᱯᱟᱹᱴᱭᱟᱹ ᱜᱟᱞᱟᱝ ᱟᱨ ᱡᱚᱱᱚᱜ ᱜᱟᱞᱟᱝ ᱱᱤᱭᱟᱹᱠᱚᱫᱚ ᱯᱟᱹᱴᱭᱟᱹ ᱜᱟᱞᱟᱝ ᱡᱚᱱᱚᱜ ᱜᱟᱞᱟᱝ ᱟᱨ ᱢᱟᱱᱮ ᱠᱮᱛᱷᱟ ᱥᱤᱞᱟᱹᱭ ᱜᱟᱫᱽᱞᱮ ᱨᱚᱜ ᱚᱱᱟ ᱟᱨ ᱛᱟᱯᱚᱨᱮ ᱦᱩᱭᱩᱜ ᱠᱟᱱᱟ ᱢᱟᱫ ᱨᱮᱱᱟᱜ ᱟᱭᱢᱟ ᱨᱚᱠᱚᱢ ᱡᱤᱱᱤᱥ ᱵᱮᱱᱟᱜ ᱠᱟᱱᱟ ᱢᱟᱫ ᱨᱮᱱᱟᱜᱦᱚᱸ ᱱᱤᱡᱮᱨ ᱛᱤᱛᱮ ᱛᱳ ᱯᱟᱹᱴᱭᱟᱹ ᱠᱚᱫᱚ ᱱᱚᱣᱟᱫᱚ ᱟᱞᱮ ᱮᱞᱟᱠᱟ ᱠᱷᱚᱱᱜᱮᱞᱮ ᱟᱹᱜᱩᱭᱟ ᱯᱟᱹᱴᱭᱟᱹ ᱜᱟᱞᱟᱝᱫᱚ ᱱᱚᱣᱟ ᱠᱷᱤᱡᱩᱨ ᱥᱟᱠᱟᱢ ᱟᱞᱮ ᱜᱮᱫ ᱟᱹᱜᱩᱭᱟ ᱟᱨ ᱚᱱᱟ ᱛᱟᱥᱮ ᱨᱚᱦᱚᱲ ᱠᱟᱛᱮᱫ ᱯᱟᱹᱴᱭᱟᱹᱠᱚᱞᱮ ᱵᱮᱱᱟᱣᱟ ᱟᱨ ᱚᱱᱟ ᱠᱟᱛᱮᱱᱜᱮᱞᱮ ᱟᱹᱠᱷᱨᱤᱧᱟ ᱟᱨ ᱡᱟᱦᱟᱸᱴᱷᱮᱱᱞᱮ ᱟᱹᱠᱷᱨᱤᱧᱟ ᱚᱱᱟᱫᱚ ᱞᱟᱦᱟᱨᱮᱜᱮ ᱠᱚ ᱞᱟᱹᱭᱟᱞᱮᱭᱟ ᱡᱮ ᱯᱟᱹᱴᱭᱟᱹ ᱞᱟᱜᱟᱣᱤᱧᱟᱹ ᱛᱳ ᱤᱧ ᱵᱟᱠᱷᱨᱟᱛᱮᱢ ᱵᱮᱱᱟᱣᱟ ᱛᱳ ᱚᱱᱟ ᱞᱮᱠᱟᱛᱮ ᱟᱞᱮᱦᱚᱸ ᱯᱟᱹᱴᱭᱟᱹᱠᱚᱞᱮ ᱵᱮᱱᱟᱣᱵᱟᱲᱟ ᱟᱠᱚᱣᱟ ᱟᱨ ᱡᱚᱱᱚᱜ ᱠᱚᱦᱚᱸ ᱱᱚᱣᱟ ᱟᱞᱮ ᱟᱥᱮᱯᱟᱥᱮ ᱨᱮᱜᱮ ᱚᱱᱮ ᱥᱤᱨᱟᱹᱢ ᱚᱱᱟᱢ ᱜᱚᱴᱟ ᱵᱚᱪᱷᱚᱨᱫᱚ ᱵᱟᱝ ᱥᱤᱨᱟᱹᱢᱚᱜᱼᱟ ᱱᱚᱝᱠᱟ ᱵᱟᱹᱨᱥᱟᱹ ᱥᱚᱢᱚᱭ ᱥᱤᱨᱟᱹᱢᱚᱜᱼᱟ ᱛᱳ ᱚᱸᱰᱮ ᱠᱷᱚᱱᱜᱮᱞᱮ ᱟᱹᱜᱩᱭᱟ ᱟᱨ ᱜᱮᱫ ᱟᱹᱜᱩᱭᱟ ᱟᱨ ᱚᱱᱟᱦᱚᱸ ᱛᱟᱥᱮ ᱨᱚᱦᱚᱲ ᱠᱟᱛᱮᱫ ᱛᱟᱯᱚᱨᱮ ᱡᱚᱱᱚᱜ ᱠᱚᱫᱚᱞᱮ ᱵᱮᱱᱟᱣᱟ ᱟᱨ ᱠᱮᱛᱷᱟ ᱥᱤᱞᱟᱹᱭᱫᱚ ᱚᱲᱟᱜᱨᱮᱜᱮ ᱚᱱᱟᱫᱚ ᱜᱚᱴᱟᱫᱤᱱᱜᱮ ᱥᱤᱞᱟᱹᱭᱚᱜᱼᱟ ᱜᱟᱫᱽᱞᱮ ᱨᱮᱫᱚ ᱚᱱᱟᱫᱚ ᱚᱲᱟᱜ ᱨᱮᱜᱮ ᱥᱤᱞᱟᱹᱭᱚᱜᱼᱟ ᱜᱚᱴᱟᱫᱤᱱᱜᱮᱢ ᱥᱤᱞᱟᱹᱭ ᱫᱟᱲᱮᱜᱼᱟ ᱥᱩᱛᱟᱹᱢ ᱟᱨ ᱥᱩᱭ ᱠᱤᱨᱤᱧ ᱟᱹᱜᱩ ᱠᱟᱛᱮᱱᱜᱮ ᱚᱱᱟ ᱢᱟᱨᱮ ᱠᱤᱪᱨᱤᱡᱽ ᱠᱚᱨᱮ ᱛᱮᱜᱮ ᱜᱟᱫᱽᱞᱮᱠᱚᱞᱮ ᱨᱚᱜᱟ ᱟᱨ ᱛᱟᱨᱯᱚᱨᱮ ᱛᱟᱨᱯᱚᱨᱮᱫᱚ ᱢᱟᱫ ᱨᱮᱱᱟᱜ ᱡᱟᱦᱟᱸᱴᱟᱜ ᱵᱮᱱᱟᱜ ᱠᱟᱱᱟ ᱢᱟᱫ ᱨᱮᱱᱟᱜ ᱡᱤᱱᱤᱥ ᱛᱳ ᱚᱱᱟᱫᱚ ᱵᱟᱡᱟᱨ ᱠᱷᱚᱱ ᱠᱤᱨᱤᱧ